ᱤᱧᱟᱹᱜ ᱚᱲᱟᱜ ᱫᱚ ᱯᱩᱨᱵᱚ ᱵᱚᱨᱫᱷᱚᱢᱟᱱ ᱯᱚᱱᱚᱛ ᱢᱟᱱᱠᱚᱲ ᱴᱚᱴᱷᱟ ᱨᱮ ᱢᱟᱱᱠᱚᱲ ᱨᱮᱫᱚ ᱯᱚᱛᱚᱵ ᱢᱩᱨᱟᱹᱭ ᱫᱚ ᱚᱱᱠᱟ ᱫᱚ ᱵᱟᱹᱱᱩᱜᱼᱟ ᱢᱮᱱᱠᱷᱟᱱ ᱟᱞᱮ ᱥᱩᱨᱼᱥᱩᱯᱩᱨ ᱢᱟᱱᱠᱚᱲ ᱠᱚᱞᱮᱡᱽ ᱨᱮᱜᱮ ᱢᱮᱱᱟᱜᱼᱟ ᱦᱩᱰᱤᱧ ᱢᱟᱪᱷᱟ ᱢᱤᱫᱴᱟᱝ ᱯᱚᱛᱚᱵ ᱢᱩᱨᱟᱹᱭ ᱡᱟᱦᱟᱸ ᱫᱚ ᱢᱟᱱᱠᱚᱲ ᱠᱚᱞᱮᱡᱽ ᱥᱟᱱᱛᱟᱲᱤ ᱰᱤᱯᱟᱨᱴᱢᱮᱱᱴ ᱫᱟᱨᱟ ᱵᱮᱱᱟᱣ ᱦᱩᱭ ᱟᱠᱟᱱ ᱫᱚ ᱚᱸᱰᱮ ᱜᱮ ᱤᱧ ᱫᱚ ᱯᱟᱲᱦᱟᱣ ᱵᱟᱲᱟᱭ ᱞᱟᱹᱜᱤᱫ ᱢᱤᱫᱼᱵᱟᱨ ᱯᱚᱛᱚᱵ ᱠᱩᱧ ᱦᱟᱛᱟᱣ ᱵᱟᱲᱟᱭ ᱜᱮᱭᱟ ᱚᱸᱰᱮ ᱵᱷᱟᱹᱜᱤᱼᱵᱷᱟᱹᱜᱤ ᱯᱚᱛᱚᱵ ᱢᱮᱱᱟᱜᱼᱟ ᱡᱮᱞᱮᱠᱟ ᱥᱟᱶᱦᱮᱫ ᱥᱟᱹᱲᱤᱢ ᱥᱟᱱᱛᱟᱲᱤ ᱨᱚᱱᱚᱲ ᱦᱟᱲᱟᱢ ᱦᱟᱲᱢᱟᱣᱟᱜ ᱟᱛᱳ ᱮᱢᱟᱱᱼᱮᱢᱟᱱ ᱠᱚ ᱱᱚᱣᱟ ᱢᱟᱱᱠᱚᱲ ᱢᱟᱱᱠᱚᱲ ᱠᱚᱞᱮᱡᱽ ᱨᱮᱭᱟᱜ ᱯᱚᱛᱚᱵ ᱢᱩᱨᱟᱹᱭ ᱨᱮᱜᱮ ᱟᱭᱢᱟ ᱰᱚᱜᱚᱨ ᱥᱟᱠᱟᱢ ᱤᱧ ᱯᱟᱲᱦᱟᱣ ᱟᱠᱟᱫᱟ